ᱦᱮᱸ ᱟᱵᱚ ᱥᱟᱱᱛᱟᱞ ᱥᱚᱢᱟᱡᱽ ᱫᱚ ᱥᱩᱫᱷᱩ ᱴᱨᱮᱹᱰᱤᱥᱳᱱᱟᱞ ᱮᱱᱮᱡ ᱡᱮᱢᱚᱱ ᱫᱚᱝ ᱞᱟᱜᱽᱲᱮ ᱥᱚᱦᱨᱟᱭ ᱤᱱᱟᱹ ᱠᱚᱜᱮ ᱥᱟᱢᱚᱨᱛᱷᱚᱱᱟ ᱱᱟᱦᱟᱜ ᱡᱩᱜᱽ ᱨᱮᱱᱟᱜ ᱰᱤᱡᱮ ᱥᱮᱨᱮᱧ ᱨᱮ ᱮᱱᱮᱡ ᱫᱚ ᱵᱟᱭ ᱥᱚᱢᱚᱨᱛᱷᱚᱱᱟ ᱟᱨ ᱛᱤᱨᱞᱟᱹ ᱦᱚᱯᱚᱱ ᱫᱚ ᱟᱹᱰᱤ ᱟᱹᱰᱤ ᱞᱮᱠᱟᱱ ᱮᱴᱠᱮᱴᱚᱬᱮ ᱨᱮᱠᱚ ᱯᱟᱲᱟᱜ ᱠᱟᱱᱟ ᱪᱮᱫᱟᱜ ᱥᱮ ᱛᱤᱦᱤᱧ ᱜᱟᱯᱟ ᱫᱚ ᱠᱚᱲᱟ ᱦᱚᱯᱚᱱ ᱛᱩᱢᱫᱟᱜ ᱴᱟᱢᱟᱠ ᱵᱟᱠᱚ ᱨᱩᱭᱫᱟ ᱥᱮ ᱰᱤᱡᱮ ᱵᱚᱠᱥ ᱛᱮ ᱛᱩᱢᱫᱟᱜ ᱴᱟᱢᱟᱠ ᱫᱚ ᱞᱚᱴᱚᱢ ᱪᱟᱵᱟᱜ ᱠᱟᱱᱟ ᱚᱱᱠᱟ ᱞᱮᱠᱟᱱ ᱟᱭᱢᱟ ᱮᱴᱠᱮᱴᱚᱬᱮ ᱢᱮᱱᱟᱜᱼᱟ ᱥᱟᱱᱛᱟᱲ ᱥᱚᱢᱟᱡᱽ ᱨᱮ